ᱟᱵᱚ ᱥᱟᱱᱛᱟᱲ ᱦᱚᱲᱟᱜ ᱨᱚᱲ ᱞᱟᱠᱪᱟᱨ ᱫᱚ ᱱᱤᱭᱟᱹ ᱠᱟᱱ ᱛᱟᱵᱚᱱ ᱜᱮᱭᱟ ᱟᱵᱚ ᱞᱟᱴᱩ ᱦᱚᱲ ᱥᱟᱝ ᱞᱟᱴᱩ ᱞᱮᱠᱟ ᱥᱟᱹᱜᱟᱹᱭ ᱠᱟᱴᱤᱡ ᱦᱚᱲ ᱥᱟᱝ ᱠᱟᱴᱤᱡ ᱞᱮᱠᱟ ᱥᱟᱹᱜᱟᱹᱭ ᱵᱟᱞᱟ ᱥᱟᱠᱟ ᱥᱟᱜᱟᱹᱭ ᱡᱚᱛᱚ ᱜᱮ ᱟᱞᱟᱠ ᱟᱞᱟᱠ ᱥᱟᱹᱜᱟᱹᱭ ᱢᱮᱱᱟᱜ ᱟᱠᱟᱫᱟ ᱟᱨ ᱟᱵᱚᱣᱟᱜ ᱜᱷᱟᱨᱚᱸᱡᱽ ᱨᱮ ᱡᱟᱦᱟᱸ ᱠᱚ ᱢᱮᱱᱟᱜ ᱟᱠᱟᱫᱟ ᱡᱮᱢᱚᱱ ᱵᱟᱦᱟ ᱥᱚᱨᱦᱟᱭ ᱯᱚᱨᱚᱵᱽ ᱠᱟᱱ ᱛᱟᱵᱚᱱᱟ ᱯᱟᱧᱪᱤ ᱥᱟᱲᱤ ᱚᱱᱟ ᱠᱚᱫᱚᱵᱚᱱ ᱵᱟᱸᱫᱮᱭᱟ ᱟᱵᱚᱣᱟᱜ ᱟᱨᱤᱪᱟᱞᱤ ᱟᱵᱚ ᱞᱮᱠᱟ ᱵᱚᱱ ᱫᱚᱦᱚᱭᱟ ᱮᱴᱟᱜ ᱠᱚ ᱧᱮᱞ ᱛᱮ ᱮᱴᱟᱜ ᱞᱮᱠᱟ ᱵᱟᱵᱚᱱ ᱪᱟᱞᱟᱣᱟ ᱱᱤᱭᱟᱹ ᱠᱟᱱ ᱛᱟᱵᱚᱱ ᱜᱮᱭᱟ ᱟᱵᱚᱣᱟᱜ ᱢᱚᱸᱡᱽ ᱮᱢ ᱨᱮᱭᱟᱜ ᱫᱚ